ᱤᱧᱟᱹᱜ ᱴᱚᱴᱷᱟᱨᱮ ᱦᱤᱡᱩᱜ ᱥᱮᱱᱚᱜ ᱪᱟᱞᱟᱜ ᱞᱟᱹᱜᱤᱫ ᱛᱮ ᱥᱟᱫᱷᱟᱨᱚᱱᱛᱚ ᱜᱟᱹᱰᱤ ᱫᱚ ᱠᱚᱫᱚ ᱚᱱᱟᱫᱚ ᱠᱷᱟᱴᱚ ᱰᱟᱦᱟᱨ ᱨᱮ ᱟᱨ ᱫᱮᱹᱥᱼᱵᱤᱫᱮᱹᱥ ᱡᱮᱞᱮᱧ ᱰᱟᱦᱟᱨ ᱨᱮ ᱞᱟᱹᱜᱤᱫ ᱫᱚ ᱨᱮᱹᱞ ᱜᱟᱹᱰᱤ ᱥᱮ ᱠᱚ ᱢᱮᱱᱟᱜ ᱠᱟᱫᱟ ᱚᱱᱟ ᱠᱚᱜᱮ ᱚᱱᱟᱛᱮ ᱪᱟᱞᱟᱣ ᱫᱚ ᱥᱩᱵᱤᱫᱷᱟ ᱢᱮᱱᱟᱜᱼᱟ ᱟᱨ ᱱᱤᱛᱚᱜ ᱫᱚ ᱟᱹᱰᱤᱼᱟᱹᱰᱤ ᱚᱱᱠᱟᱱ ᱜᱟᱹᱰᱤ ᱦᱚᱸ ᱩᱰᱩᱠ ᱟᱠᱟᱱᱟ ᱚᱱᱠᱟᱱᱼᱚᱱᱠᱟᱱ ᱜᱟᱹᱰᱤᱦᱚᱸ ᱩᱰᱩᱠ ᱟᱠᱟᱱᱟ ᱚᱱᱟ ᱛᱮᱦᱚᱸ ᱪᱟᱞᱟᱣ ᱜᱟᱱᱚᱜᱼᱟ ᱥᱩᱨ ᱫᱚ ᱥᱩᱨ ᱞᱮᱠᱟᱱ ᱜᱟᱹᱰᱤ ᱛᱮ ᱪᱟᱞᱟᱣ ᱦᱩᱭᱩᱜᱼᱟ ᱡᱷᱟᱹᱞ ᱫᱚ ᱡᱷᱟᱹᱞ ᱞᱮᱠᱟᱱ ᱜᱟᱹᱰᱤᱛᱮ ᱪᱟᱞᱟᱣ ᱦᱩᱭᱩᱜᱼᱟ ᱟᱹᱰᱤ ᱨᱚᱠᱚᱢ ᱥᱟᱫᱚᱢ ᱦᱚᱸ ᱦᱤᱡᱩᱜᱼᱥᱮᱱᱚᱜ ᱞᱟᱹᱜᱤᱫ ᱦᱚᱸ ᱩᱰᱩᱠ ᱟᱠᱟᱱᱟ ᱛᱚᱵᱮ ᱱᱤᱛᱚᱜ ᱫᱚ ᱱᱚᱣᱟ ᱴᱚᱴᱷᱟᱨᱮ ᱧᱮᱞ ᱞᱮᱠᱷᱟᱱ ᱫᱚ ᱟᱹᱰᱤ ᱟᱹᱰᱤ ᱟᱭᱢᱟ ᱜᱮ ᱚᱱᱠᱟ ᱦᱤᱡᱩᱜᱼᱥᱮᱱᱚᱜ ᱞᱟᱹᱜᱤᱫ ᱦᱚᱸ ᱥᱩᱵᱤᱫᱷᱟ ᱢᱮᱱᱟᱜ ᱜᱮᱭᱟ ᱯᱟᱹᱦᱤᱞ ᱡᱟᱦᱟᱸ ᱞᱮᱠᱟ ᱟᱨ ᱱᱤᱛᱚᱜ ᱫᱚ ᱟᱹᱰᱤ ᱛᱮᱫᱜᱮ ᱯᱚᱨᱤᱵᱚᱨᱛᱚᱱ ᱟᱠᱟᱱᱟ ᱛᱳ ᱢᱮᱱᱟᱹᱧ ᱥᱟᱺᱜᱤᱧ ᱫᱚ ᱥᱟᱺᱜᱤᱧ ᱞᱮᱠᱟᱱᱟᱜ ᱜᱟᱹᱰᱤ ᱥᱮ ᱨᱮᱹᱞ ᱜᱟᱹᱰᱤ ᱥᱮ ᱦᱩᱰᱤᱧ ᱫᱚ ᱦᱩᱰᱤᱧ ᱦᱚᱨ ᱚᱱᱟᱫᱚ ᱥᱮ ᱥᱮ ᱛᱮᱦᱚᱸ ᱪᱟᱞᱟᱣ ᱜᱟᱱᱚᱜᱼᱟ ᱛᱳ ᱱᱚᱜᱼᱚ ᱱᱚᱝᱠᱟ ᱱᱚᱣᱟ ᱴᱚᱴᱷᱟ ᱨᱮᱫᱚ ᱦᱤᱡᱩᱜ ᱥᱮᱱᱚᱜ ᱥᱟᱫᱚᱢ ᱫᱚ ᱦᱮᱱᱟᱜ ᱟᱠᱟᱫᱼᱟ ᱛᱳ ᱱᱤᱭᱟᱹ ᱠᱚ ᱢᱮᱱ ᱵᱟᱲᱟ ᱠᱟᱛᱮᱫ ᱜᱮ

ᱜᱟᱞᱚᱪ ᱫᱚᱧ ᱢᱩᱪᱟᱹᱫ ᱠᱟᱜ ᱠᱟᱱᱟ ᱢᱟ ᱛᱚᱵᱮ ᱡᱚᱦᱟᱨ